ᱟᱪᱪᱷᱟ ᱢᱚᱬᱮ ᱜᱚᱴᱮᱡ ᱥᱚᱝᱠᱷᱟᱹᱧ ᱞᱟᱹᱭᱮᱫ ᱛᱟᱵᱚᱱᱟ ᱯᱨᱚᱛᱷᱚᱢ ᱫᱩᱧ ᱞᱟᱹᱭᱮᱫᱟ ᱢᱤᱫ ᱞᱟᱠᱷ ᱫᱚᱥᱨᱟ ᱫᱩ ᱞᱟᱠᱷ ᱛᱮᱥᱨᱟ ᱛᱤᱱ ᱞᱟᱠᱷ ᱚᱱᱟ ᱛᱟᱭᱚᱢ ᱪᱟᱨ ᱞᱟᱠᱷ ᱚᱱᱟ ᱛᱟᱭᱚᱢ ᱯᱟᱸᱪ ᱞᱟᱠᱷ